ᱜᱮᱥ ᱫᱚ ᱟᱵᱚ ᱞᱟᱹᱜᱤᱫ ᱱᱚᱣᱟ ᱵᱷᱟᱹᱜᱤᱭᱟ ᱠᱤ ᱚᱱᱟ ᱨᱮᱫᱚ ᱠᱳᱭᱯᱚᱫᱚᱥᱤᱛ ᱦᱚᱸ ᱵᱟᱭ ᱯᱚᱫᱚᱥᱤᱛᱚᱜᱼᱟ ᱡᱟᱦᱟᱱᱟᱜ ᱫᱷᱩᱜᱤᱭᱟᱹ ᱦᱚᱸ ᱵᱟᱭ ᱚᱰᱳᱠᱚᱜᱼᱟ ᱟᱨ ᱚᱱᱟ ᱨᱮᱫᱚ ᱡᱟᱦᱟᱸ ᱛᱤᱨᱮ ᱤᱥᱤᱱ ᱥᱟᱱᱟ ᱢᱮᱭᱟ ᱫᱟᱠᱟ ᱩᱛᱩ ᱤᱥᱤᱱ ᱜᱚᱫᱟ ᱡᱟᱦᱟᱱᱟᱜ ᱥᱟᱦᱟᱱ ᱞᱮᱠᱟ ᱫᱚ ᱵᱟᱭ ᱯᱟᱱᱛᱮ ᱦᱩᱭᱩᱜᱼᱟ ᱟᱢ ᱫᱚ ᱚᱸᱰᱮ ᱜᱮᱥ ᱮᱢ ᱫᱚᱦᱚ ᱠᱟᱜᱼᱟ ᱚᱸᱰᱮ ᱪᱚᱸᱫᱟ ᱜᱚᱫᱟᱢ ᱡᱟᱦᱟᱸ ᱛᱤᱨᱮ ᱪᱟ ᱠᱚ ᱧᱩ ᱥᱟᱱᱟ ᱢᱮᱭᱟ ᱪᱟ ᱦᱚᱸᱢ ᱵᱮᱱᱟᱣ ᱜᱚᱫᱟ ᱫᱟᱜ ᱠᱚ ᱞᱚᱞᱚ ᱥᱟᱱᱟ ᱢᱮᱭᱟ ᱫᱟᱜ ᱠᱚᱦᱚᱸᱢ ᱞᱚᱞᱚ ᱜᱚᱫᱟ ᱟᱹᱰᱤ ᱠᱤᱪᱷᱩ ᱚᱱᱠᱟᱜᱮ ᱡᱟᱦᱟᱱᱟᱜ ᱜᱮ ᱪᱚᱸᱫᱟ ᱜᱚᱫ ᱥᱟᱱᱟ ᱢᱮᱭᱟ ᱪᱚᱸᱫᱟᱭᱟᱢ ᱟᱨ ᱚᱸᱰᱮ ᱫᱚ ᱡᱟᱦᱟᱸ ᱞᱮᱠᱟ ᱥᱟᱦᱟᱱ ᱪᱩᱞᱦᱟᱹ ᱨᱮᱫᱚ ᱚᱱᱟ ᱪᱩᱞᱦᱟᱹ ᱨᱮᱫᱚ ᱚᱝ ᱦᱚᱸ ᱵᱟᱭ ᱦᱩᱭ ᱟᱢᱟ ᱚᱱᱟ ᱨᱮᱫᱚ ᱡᱩᱞ ᱞᱮᱠᱟᱭ ᱛᱟᱦᱮᱱ ᱫᱚ ᱟᱢ ᱤᱥᱤᱱᱚᱜ ᱠᱷᱟᱱ ᱜᱮᱢ ᱤᱲᱤᱡᱚᱜᱼᱟ ᱵᱟᱠᱷᱟᱱ ᱚᱱᱟᱫᱚ ᱵᱟᱭ ᱤᱲᱤᱡᱚᱜᱼᱟ ᱦᱮᱸ ᱟᱨ ᱚᱱᱟᱜᱮ ᱵᱷᱟᱹᱜᱤᱭᱟ ᱠᱷᱟᱹᱞᱤ ᱚᱱᱟᱫᱚ ᱩᱥᱠᱩᱨ ᱦᱚᱸ ᱵᱟᱝ ᱥᱩᱵᱤᱫᱷᱟ ᱮᱢ ᱠᱟᱜ ᱵᱚᱱᱟ ᱚᱱᱟᱨᱮ ᱜᱮᱥ ᱪᱩᱞᱦᱟᱹ ᱨᱮ ᱜᱮᱥ ᱫᱚ ᱟᱨ ᱟᱵᱚ ᱞᱟᱹᱜᱤᱫ ᱫᱚ ᱵᱷᱟᱹᱜᱤ ᱜᱮᱭᱟ ᱵᱟᱝ ᱵᱷᱟᱹᱜᱤ ᱠᱟᱛᱷᱟ ᱫᱚ ᱵᱟᱝ ᱠᱟᱱᱟ ᱵᱷᱟᱹᱜᱤ ᱜᱮᱭᱟ ᱟᱨ ᱚᱱᱟᱫᱚ ᱟᱢ ᱠᱩᱥᱤ ᱢᱟᱱᱮ ᱡᱟᱦᱟᱸ ᱛᱤᱱ ᱨᱮᱜᱮᱢ ᱤᱥᱤᱱᱟ ᱩᱱ ᱨᱮᱜᱮᱢ ᱤᱥᱤᱱ ᱫᱟᱲᱮᱭᱟᱜᱼᱟ ᱟᱨ ᱫᱚ ᱵᱮᱥ ᱜᱮᱭᱟ ᱱᱚᱣᱟ ᱫᱚ ᱟᱵᱚ ᱞᱟᱹᱜᱤᱫ ᱡᱚᱛᱚ ᱦᱚᱲ ᱞᱟᱹᱜᱤᱫ ᱯᱚᱨᱫᱩᱥᱤᱛ ᱦᱚᱸ ᱵᱟᱭ ᱯᱚᱨᱫᱩᱥᱤᱛᱚᱜᱼᱟ